ᱫᱩᱦᱟᱡᱟᱨ ᱮᱜᱟᱨᱚ ᱠᱩᱲᱤᱭ ᱡᱟᱱᱩᱣᱟᱨᱤ ᱫᱩᱦᱟᱡᱟᱨ ᱪᱚᱵᱵᱤᱥ ᱪᱷᱟᱵᱽᱵᱤᱥᱟ ᱡᱟᱱᱩᱣᱟᱨᱤ ᱩᱱᱤᱥᱥᱚ ᱱᱤᱨᱟᱱᱳᱵᱽᱵᱳᱭ ᱯᱚᱱᱨᱚᱭ ᱟᱜᱚᱥᱴ ᱫᱩᱦᱟᱡᱟᱨ ᱛᱤᱱ ᱫᱩᱭ ᱟᱜᱚᱥᱴ ᱫᱩᱦᱟᱡᱟᱨ ᱮᱠ ᱯᱟᱸᱪᱮᱭ ᱡᱩᱱ